ᱦᱮᱞᱳ ᱜᱟᱹᱰᱤ ᱢᱟᱹᱞᱤᱠ ᱤᱧ ᱥᱩᱢᱩᱛᱤᱧ ᱢᱮᱱ ᱮᱫᱟ ᱦᱮᱸ ᱟᱢᱟᱜ ᱜᱟᱹᱰᱤᱛᱮ ᱵᱷᱟᱲᱟ ᱥᱮᱱ ᱠᱟᱛᱮ ᱢᱚᱡᱽ ᱯᱚᱨᱤᱥᱮᱵᱟ ᱵᱟᱹᱧ ᱧᱟᱢ ᱞᱮᱫᱟ ᱪᱮᱫᱟᱜ ᱥᱮ ᱥᱮᱱᱚᱜ ᱛᱩᱞᱩᱡ ᱰᱟᱦᱟᱨ ᱨᱮ ᱯᱟᱢᱪᱟᱨᱮᱱᱟ ᱡᱟᱦᱟᱸ ᱡᱟᱭᱜᱟ ᱨᱮ ᱥᱚᱢᱚᱭ ᱢᱚᱛᱳ ᱵᱟᱹᱧ ᱯᱳᱣᱪᱷᱟᱣ ᱫᱟᱲᱮᱭᱟᱫᱟ ᱛᱚ ᱯᱚᱭᱥᱟ ᱢᱟ ᱱᱚᱜᱼᱚᱸᱭ ᱵᱟᱹᱲᱛᱤᱢ ᱠᱚᱭᱤᱧ ᱠᱟᱱᱟ ᱛᱚ ᱱᱚᱝᱠᱟ ᱛᱮᱫᱚ ᱪᱮᱫ ᱞᱮᱠᱟ ᱦᱩᱭᱱᱟ ᱟᱫᱚ ᱚᱱᱟᱜᱮ ᱵᱚᱞᱮ ᱟᱢ ᱴᱷᱮᱱᱤᱧ ᱢᱮᱱᱫᱟ ᱡᱮ ᱟᱢᱨᱮᱱ ᱰᱟᱭᱵᱷᱟᱨ ᱢᱮᱛᱟᱭ ᱢᱮ ᱡᱟᱛᱮ ᱱᱮᱠᱥ ᱴᱟᱭᱤᱢ ᱨᱮ ᱱᱚᱝᱠᱟᱜ ᱵᱟᱝ ᱦᱩᱭᱩᱜ ᱢᱟ ᱥᱮ ᱟᱨ ᱢᱚᱡᱽ ᱡᱟᱦᱟᱸᱭ ᱤᱫᱤ ᱠᱚᱢᱟ ᱟᱨ ᱥᱤᱴ ᱦᱚᱸ ᱚᱲᱮᱡ ᱜᱮᱭᱟ ᱥᱤᱨ ᱨᱮ ᱠᱳᱱᱳ ᱥᱮᱯᱴᱤ ᱵᱮᱞᱴ ᱵᱟᱹᱱᱩᱜᱼᱟ ᱟᱫᱚ ᱚᱱᱟ ᱜᱮ ᱟᱢ ᱴᱷᱮᱱᱤᱧ ᱞᱟᱹᱭ ᱥᱟᱰᱮᱭᱮᱫᱟ